ᱦᱮᱸ ᱚᱠᱚᱭᱮᱢ ᱢᱮᱱᱫᱟ ᱦᱮᱸ ᱦᱮᱸ ᱤᱧ ᱜᱮ ᱯᱷᱚᱞ ᱵᱟᱞᱟ ᱫᱚᱠᱟᱱ ᱠᱟ ᱱᱟᱹᱧ ᱚᱠᱟ ᱠᱷᱚᱱᱮᱢ ᱢᱮᱱᱫᱟ ᱦᱮᱸ ᱡᱟᱦᱟᱱᱟᱜ ᱮᱢ ᱠᱤᱨᱤᱧ ᱠᱮᱭᱟ ᱥᱮ ᱪᱮᱫ ᱚ ᱤᱧᱟᱹᱜ ᱯᱷᱚᱞ ᱦᱮᱱᱟᱜᱼᱟ ᱟᱺᱜᱩᱨ ᱢᱮᱱᱟᱜᱼᱟ ᱟᱯᱮᱞ ᱰᱟᱞᱤᱢ ᱠᱚᱢᱞᱟ ᱞᱮᱵᱩ ᱛᱚᱨᱢᱩᱡᱽ ᱟᱯᱮᱞ ᱫᱟᱢ ᱫᱚ ᱦᱩᱭᱩᱜ ᱠᱟᱱᱟ ᱥᱟᱴ ᱴᱟᱠᱟ ᱯᱚᱧᱪᱟᱥ ᱴᱟᱠᱟ ᱠᱮᱡᱤ ᱦᱮᱸ ᱠᱚᱢᱞᱟ ᱞᱮᱵᱩ ᱦᱚᱸ ᱦᱮᱱᱟᱜᱼᱟ ᱚᱱᱟ ᱫᱚ ᱟᱥᱤ ᱴᱟᱠᱟ ᱠᱮᱡᱤ ᱫᱚᱨᱠᱟᱨᱟ ᱦᱮᱸ ᱠᱟᱭᱨᱟ ᱦᱮᱱᱟᱜᱼᱟ ᱠᱟᱭᱨᱟ ᱫᱚ ᱯᱟᱸᱪ ᱴᱟᱠᱟ ᱯᱤᱥ ᱚᱠᱟᱴᱟᱜ ᱯᱷᱚᱞᱮᱢ ᱠᱤᱨᱤᱧᱟ ᱱᱤᱛ ᱫᱷᱟᱹᱨᱤᱱ ᱫᱚ ᱵᱮᱨᱮᱞᱟᱜ ᱫᱚ ᱵᱟᱹᱱᱩᱜᱼᱟ ᱵᱤᱞᱤᱭᱟᱜ ᱜᱮ ᱢᱮᱱᱟᱜᱼᱟ

ᱢᱤ ᱢᱤᱫᱴᱟᱝ ᱛᱷᱚᱠᱟᱨᱮ ᱢᱚᱴᱟᱢᱩᱴᱤ ᱯᱚᱸᱫᱽᱨᱚᱴᱤ ᱛᱟᱦᱮᱱ ᱠᱟᱱᱟ ᱯᱚᱸᱫᱽᱨᱚᱴᱤ ᱟᱫᱚ ᱯᱤᱥ ᱦᱤᱥᱟᱹᱵᱽ ᱠᱷᱟᱱ ᱢᱟ ᱯᱟᱸᱪ ᱯᱚᱸᱫᱽᱨᱚᱝ ᱯᱚᱪᱟᱛᱛᱳᱨ ᱴᱟᱠᱟ ᱯᱟᱲᱟᱜ ᱠᱟᱱᱟ ᱟᱨ ᱟᱢ ᱡᱩᱫᱤ ᱢᱤᱫ ᱥᱤᱲᱤ ᱥᱮ ᱢᱤᱫ ᱛᱷᱚᱠᱟᱢ ᱦᱟᱛᱟᱣᱟ ᱛᱚ ᱚᱱᱟ ᱦᱤᱥᱟᱹᱵᱽ ᱛᱮ ᱟᱢ ᱪᱷᱟᱲᱮᱢ ᱧᱟᱢᱟ ᱢᱚᱴᱟᱢᱩᱴᱤ ᱯᱚᱧᱪᱟᱥ ᱴᱟᱠᱟ ᱛᱮᱜᱮ ᱟᱢᱮᱢ ᱧᱟᱢ ᱮᱫᱟᱢ ᱛᱷᱚᱠᱟ ᱠᱷᱟᱱ ᱫᱚ ᱴᱷᱤᱠ ᱜᱮᱭᱟ ᱤᱧᱟᱹᱜ ᱫᱚᱠᱟᱱ ᱥᱚᱠᱟᱞ ᱫᱚᱥᱴᱟ ᱠᱷᱚᱱ ᱥᱟᱲᱮ ᱪᱷᱚᱴᱟ ᱫᱷᱟᱹᱨᱤᱡ ᱜᱮ ᱫᱚᱠᱟᱱ ᱠᱷᱩᱞᱟᱹᱣ ᱛᱟᱦᱮᱱᱟ ᱛᱚ ᱥᱚᱢᱳᱭ ᱟᱹᱰᱤ ᱠᱷᱩᱵᱽ ᱠᱷᱟᱴᱚ ᱜᱮᱭᱟ ᱩᱥᱟᱹᱨᱟ ᱵᱟᱝᱠᱷᱟᱱ ᱜᱮ ᱦᱤᱡᱩᱜ ᱢᱮ ᱠᱟᱨᱚᱱ ᱫᱚᱠᱟᱱ ᱟᱨᱚ ᱵᱚᱱᱫᱚ ᱨᱮᱱᱟᱜ ᱵᱮᱯᱟᱨ ᱢᱮᱱᱟᱜᱼᱟ ᱢᱤᱛᱟᱹᱧ ᱠᱟᱱᱟ ᱴᱷᱤᱠ ᱜᱮᱭᱟ ᱴᱷᱤᱠ ᱜᱮᱭᱟ ᱢᱟ ᱟᱪᱪᱷᱟ